ᱜᱟᱞᱟᱝ ᱠᱚᱫᱚ ᱥᱤᱞᱟᱭ ᱠᱚᱫᱚ ᱠᱤᱪᱷᱩ ᱠᱤᱪᱷᱩ ᱫᱩᱧ ᱵᱟᱲᱟᱭ ᱜᱮᱭᱟ ᱟᱨ ᱚᱱᱟ ᱠᱚᱫᱚᱧ ᱥᱮᱬᱟ ᱠᱟᱫᱟ ᱤᱧ ᱫᱚ ᱥᱠᱩᱞᱨᱮ ᱥᱠᱩᱞᱨᱮ ᱚᱱᱠᱟᱜᱮ ᱥᱮᱞᱟᱭ ᱠᱮᱞᱟᱥ ᱥᱚᱢᱚᱭ ᱫᱚ ᱚᱱᱠᱟ ᱴᱤᱪᱟᱨ ᱠᱚ ᱛᱟᱦᱮᱸ ᱠᱟᱱ ᱛᱟᱞᱮᱭᱟ ᱛᱚ ᱩᱱᱠᱩ ᱥᱮᱲᱟ ᱠᱟᱜ ᱞᱮᱭᱟ ᱟᱥᱚᱱ ᱨᱚᱜ ᱠᱚ ᱩᱨᱢᱟᱹᱞ ᱥᱮᱞᱟᱭ ᱠᱚ ᱥᱮᱞᱟᱭ ᱨᱮᱱᱟᱜ ᱱᱟᱱᱟ ᱦᱩᱱᱟᱹᱨ ᱟᱨᱠᱤ ᱥᱮᱞᱟᱭ ᱪᱮᱫ ᱞᱮᱠᱟᱱ ᱤᱭᱟᱹᱛᱮ ᱥᱮᱞᱟᱭ ᱦᱩᱭᱩᱜᱼᱟ ᱨᱟᱱ ᱥᱮᱞᱟᱭ ᱵᱚᱠᱮᱭᱟ ᱥᱮᱞᱟᱭ ᱪᱮᱱ ᱥᱮᱞᱟᱭ ᱚᱱᱠᱟ ᱟᱨᱠᱤ ᱪᱮᱫ ᱞᱮᱠᱟ ᱪᱮᱫ ᱞᱮᱠᱟ ᱱᱚᱠᱥᱟ ᱤᱭᱟᱹᱜᱼᱟ ᱚᱱᱠᱟ ᱚᱱᱠᱟ ᱵᱷᱟᱵᱽᱛᱮ ᱚᱱᱟ ᱥᱮᱞᱟᱭ ᱠᱚᱫᱚ ᱦᱩᱭᱩᱜᱼᱟ ᱟᱨ ᱠᱷᱟᱱᱛᱟ ᱨᱚᱜ ᱠᱚᱦᱚᱸ ᱪᱮᱫ ᱞᱮᱠᱟᱜᱮ ᱱᱚᱠᱥᱟ ᱤᱭᱟᱹ ᱨᱟᱠᱟᱵᱽ ᱤᱫᱤᱜᱼᱟ ᱚᱱᱠᱟᱜᱮ ᱥᱤᱞᱟᱭ ᱠᱚᱧ ᱤᱭᱟᱹ ᱫᱟᱲᱮᱭᱟᱜᱼᱟ ᱟᱨᱠᱤ ᱥᱮᱞᱟᱭ ᱠᱚᱦᱚᱸ ᱟᱨ ᱥᱠᱩᱞ ᱤᱭᱟᱹ ᱨᱮᱛᱚᱧ ᱥᱮᱲᱟ ᱠᱟᱫᱟ ᱤᱧᱦᱚᱸ ᱡᱟᱦᱟᱸ ᱛᱤᱥᱚᱜ ᱦᱟᱯᱮᱱ ᱤᱧ ᱨᱮᱱ ᱜᱤᱫᱽᱨᱟᱹ ᱠᱚ ᱤᱭᱟᱹ ᱫᱟᱲᱮᱭᱟᱠᱚᱣᱟ ᱟᱨᱠᱤ ᱪᱮᱫ ᱦᱚᱴᱚ ᱫᱟᱲᱮᱭᱟᱠᱚᱣᱟ ᱚᱱᱠᱟᱜᱮ ᱚᱱᱟ ᱦᱚᱛᱮᱜ ᱛᱮᱜᱮ ᱱᱚᱣᱟ ᱥᱮᱞᱟᱭ ᱠᱚᱫᱚᱧ ᱥᱮᱲᱟ ᱟᱠᱟᱫᱟ ᱟᱨᱤᱧ ᱠᱩᱥᱤᱭᱟᱜᱼᱟ ᱟᱨ ᱱᱚᱝᱠᱟ ᱟᱨᱚ ᱴᱮᱵᱤᱞ ᱠᱞᱚᱠ ᱠᱚ ᱟᱨᱚᱧ ᱨᱚᱜ ᱵᱟᱲᱟ ᱠᱟᱫᱟ ᱚᱱᱟ ᱠᱚᱦᱚᱧ ᱵᱮᱱᱟᱣ ᱠᱟᱫᱟ ᱱᱟᱱᱟ ᱦᱩᱱᱟᱹᱨ ᱱᱚᱠᱥᱟ ᱠᱟᱛᱮᱜ ᱚᱱᱟ ᱦᱚᱸ ᱚᱱᱟ ᱦᱚᱸ ᱤᱧ ᱛᱮᱜᱮ ᱱᱚᱠᱥᱟᱧ ᱵᱮᱱᱟᱣᱛᱮ ᱟᱨ ᱵᱮᱱᱟᱣᱟ ᱟᱨᱠᱤ ᱴᱮᱵᱤᱞ ᱠᱞᱚᱠ ᱠᱚᱦᱚᱸ ᱚᱱᱟ ᱦᱚᱛᱮᱜᱛᱮ ᱥᱤᱞᱟᱭ ᱠᱚᱨᱮᱱᱟᱜ ᱤᱭᱟᱹ ᱠᱚᱫᱚ ᱠᱤᱪᱷᱩ ᱠᱤᱪᱷᱩ ᱫᱚᱧ ᱵᱟᱲᱟᱭ ᱜᱮᱭᱟ